ᱟᱞᱮ ᱟᱛᱳᱨᱮ ᱢᱤᱫᱴᱟᱝ ᱱᱚᱞᱠᱩᱯ ᱢᱮᱱᱟᱜᱼᱟ ᱰᱷᱮᱠᱚᱡᱽ ᱠᱟᱛᱮᱜ ᱫᱟᱜᱞᱮ ᱞᱩᱭᱟ ᱛᱚ ᱱᱚᱜᱼᱚᱭ ᱱᱚᱣᱟ ᱱᱚᱞᱠᱩᱯ ᱟᱞᱮ ᱟᱛᱳᱨᱮ ᱢᱮᱱᱟᱜᱼᱟ ᱛᱚ ᱟᱞᱮ ᱠᱚ ᱞᱟᱜᱤᱫ ᱟᱞᱮ ᱠᱚ ᱞᱟᱹᱜᱤᱫ ᱛᱮᱫᱚ ᱟᱹᱰᱤᱜᱮ ᱱᱟᱯᱟᱭ ᱟᱠᱟᱱᱟ ᱥᱤᱛᱚᱝ ᱫᱤᱱ ᱥᱮ ᱡᱟᱹᱯᱩᱫ ᱫᱤᱱ ᱫᱟᱜ ᱞᱟᱹᱜᱤᱫ ᱛᱮᱫᱚ ᱪᱤᱱᱛᱟᱹ ᱵᱷᱟᱵᱱᱟ ᱫᱚ ᱵᱟᱝ ᱦᱳᱭᱳᱜ ᱛᱟᱞᱮᱭᱟ ᱟᱨ ᱥᱤᱛᱩᱝ ᱫᱤᱱ ᱡᱟᱦᱟᱸ ᱨᱮᱭᱟᱲ ᱫᱟᱜ ᱧᱩ ᱵᱩᱡᱷᱟᱹᱣ ᱵᱚᱱᱟ ᱛᱚ ᱱᱚᱣᱟ ᱱᱚᱞᱠᱩᱯ ᱰᱷᱮᱠᱚᱡᱽ ᱞᱮᱠᱷᱟᱱ ᱜᱮ ᱨᱮᱭᱟᱲ ᱫᱟᱜ ᱦᱚᱸ ᱩᱰᱩᱠᱚᱜᱼᱟ ᱱᱚᱣᱟ ᱨᱮᱭᱟᱲ ᱫᱟᱜ ᱟᱞᱮ ᱞᱮ ᱧᱟᱢᱟ ᱱᱚᱣᱟ ᱞᱟᱹᱜᱤᱫ ᱛᱮᱦᱚᱸ ᱟᱞᱮ ᱫᱚ ᱟᱹᱰᱤ ᱨᱟᱹᱥᱠᱟᱹᱞᱮ ᱵᱩᱡᱷᱟᱹᱣᱟ ᱟᱨ ᱟᱞᱮ ᱟᱛᱳᱨᱮ ᱢᱤᱫᱴᱮᱝ ᱢᱟᱨᱟᱝ ᱠᱩᱸᱧ ᱦᱚᱸ ᱢᱮᱱᱟᱜᱼᱟ ᱡᱟᱦᱟᱸ ᱫᱚ ᱟᱞᱮ ᱚᱱᱟ ᱠᱩᱧ ᱨᱮᱱᱟᱜ ᱫᱟᱜ ᱛᱮᱜᱮ ᱛᱩᱯᱩᱱ ᱟᱞᱮ ᱞᱩᱜᱽᱲᱤᱡ ᱞᱟᱯᱲᱚᱜ ᱠᱚᱞᱮ ᱠᱟᱸᱪᱟᱣᱼᱟ ᱥᱮ ᱧᱩ ᱞᱟᱹᱜᱤᱫ ᱫᱟᱜ ᱦᱚᱸᱞᱮ ᱟᱹᱜᱩᱭ ᱜᱮᱭᱟ ᱟᱨ ᱵᱤᱦᱟᱹ ᱵᱟᱯᱞᱟᱨᱮ ᱱᱩ ᱦᱚᱜᱼᱚᱭ ᱱᱚᱣᱟ ᱠᱩᱧ ᱨᱮᱱᱟᱜ ᱫᱟᱜ ᱛᱮᱜᱮᱞᱮ ᱯᱟᱨᱚᱢᱟ ᱛᱚ ᱟᱞᱮ ᱟᱛᱳ ᱨᱮᱫᱚ ᱦᱚᱜᱼᱚᱭ ᱱᱚᱣᱟ ᱵᱟᱨᱭᱟ ᱡᱟᱦᱟᱸ ᱫᱚ ᱠᱩᱧ ᱟᱨ ᱱᱚᱞᱠᱩᱯ ᱢᱮᱱᱟᱜᱼᱟ ᱛᱚ ᱱᱚᱣᱟ ᱫᱟᱜ ᱞᱟᱹᱜᱤᱫ ᱛᱮᱫᱚ ᱟᱞᱮ ᱟᱛᱳ ᱨᱮᱱ ᱦᱚᱲ ᱫᱚ ᱪᱮᱫ ᱮᱴᱠᱮᱴᱚᱲᱮ ᱨᱮᱦᱚᱸ ᱵᱟᱝᱞᱮ ᱧᱩᱨᱩᱜ ᱜᱮᱭᱟ